ᱫᱟᱜᱫᱚ ᱱᱚᱣᱟ ᱫᱷᱟᱹᱨᱛᱤᱼᱯᱩᱨᱤᱨᱮ ᱥᱟᱱᱟᱢ ᱡᱤᱣᱤᱭᱟᱱ ᱡᱤᱵᱽᱼᱡᱤᱭᱟᱹᱞᱤ ᱟᱨ ᱫᱟᱨᱮᱼᱱᱟᱲᱤ ᱡᱚᱛᱚ ᱞᱟᱹᱜᱤᱫᱜᱮ ᱟᱹᱰᱤ ᱞᱟᱹᱠᱛᱤᱭᱟᱱᱟᱜ ᱡᱤᱱᱤᱥ ᱠᱟᱱᱟ ᱟᱫᱚ ᱱᱚᱣᱟ ᱮᱢᱚᱱᱼᱮᱢᱚᱱ ᱴᱚᱴᱷᱟ ᱠᱚᱨᱮᱫᱚ ᱟᱹᱰᱤᱛᱮᱫᱜᱮ ᱫᱟᱜᱨᱮᱱᱟᱜ ᱟᱱᱟᱴ ᱢᱮᱱᱟᱜᱼᱟ ᱟᱫᱚ ᱥᱮᱨᱢᱟ ᱫᱟᱜ ᱱᱤᱛᱚᱜ ᱵᱚᱨᱛᱚᱢᱟᱱ ᱚᱵᱚᱥᱛᱷᱟᱨᱮ ᱟᱵᱚᱦᱟᱣᱟ ᱨᱮᱱᱟᱜ ᱯᱚᱨᱤᱵᱚᱨᱛᱚᱱ ᱠᱷᱟᱹᱛᱤᱨᱛᱮ ᱴᱷᱤᱠᱢᱚᱛᱚ ᱫᱟᱜ ᱵᱟᱝ ᱦᱩᱭᱫᱟᱲᱮᱭᱟᱜ ᱠᱟᱱᱟ ᱥᱮ ᱥᱚᱢᱚᱭᱢᱚᱛᱚᱦᱚᱸ ᱵᱟᱭ ᱫᱟᱜ ᱮᱫᱟ ᱚᱱᱟᱛᱮ ᱱᱚᱣᱟ ᱴᱷᱟᱶ ᱴᱚᱴᱷᱟ ᱠᱚᱨᱮᱫᱚ ᱫᱟᱜ ᱨᱮᱱᱟᱜ ᱟᱱᱟᱴ ᱵᱟᱝ ᱢᱮᱴᱟᱜ ᱠᱟᱱᱟ ᱛᱚ ᱚᱱᱟ ᱞᱟᱹᱜᱤᱫᱛᱮ ᱫᱟᱜ ᱪᱤᱠᱟᱹᱛᱮ ᱚᱱᱟ ᱜᱷᱟᱹᱲᱛᱤ ᱢᱮᱴᱟᱜᱼᱟ ᱚᱱᱟ ᱨᱮᱱᱟᱜ ᱵᱮᱵᱚᱥᱛᱟᱫᱚ ᱞᱟᱹᱴᱩᱼᱞᱟᱹᱴᱩ ᱯᱩᱠᱷᱨᱤᱠᱚ ᱢᱟᱜ ᱦᱩᱭᱩᱜᱼᱟ ᱥᱮ ᱱᱟᱹᱭᱠᱚ ᱥᱮ ᱠᱷᱟᱞᱼᱵᱤᱞᱠᱚ ᱚᱠᱟᱠᱚ ᱚᱱᱟᱠᱚ ᱥᱚᱝᱥᱠᱟᱨ ᱦᱩᱭᱩᱜᱚᱼᱟ ᱛᱟᱦᱚᱞᱮ ᱠᱷᱟᱚᱱ ᱥᱮᱨᱢᱟ ᱫᱟᱜ ᱟᱵᱚ ᱡᱮᱴᱟ ᱵᱚᱨᱥᱟᱨᱮ ᱦᱩᱭᱩᱜᱚᱼᱟ ᱚᱱᱟᱵᱚ ᱥᱚᱧᱪᱚᱭ ᱫᱚᱦᱚ ᱫᱟᱲᱮᱭᱟᱜᱼᱟ ᱟᱨ ᱚᱟᱱᱟᱠᱚ ᱫᱟᱜ ᱟᱵᱚ ᱪᱟᱥᱵᱟᱥ ᱠᱟᱹᱢᱤᱠᱚᱨᱮ ᱥᱮ ᱩᱢᱼᱯᱷᱟᱨᱪᱟᱜ ᱠᱚᱨᱮᱵᱚ ᱞᱟᱜᱟᱣ ᱫᱟᱲᱮᱭᱟᱜᱼᱟ ᱚᱱᱟ ᱠᱷᱟᱹᱛᱤᱨ ᱛᱮᱦᱚᱸ ᱡᱮ ᱱᱚᱜᱼᱚᱭ ᱧᱩᱭᱫᱟᱜ ᱡᱮᱢᱚᱱ ᱱᱚᱜᱼᱚᱭ ᱪᱟᱹᱛᱼᱵᱟᱹᱭᱥᱟᱹᱠᱷ ᱫᱤᱱᱫᱚ ᱫᱟᱜᱦᱚᱸ ᱱᱚᱜᱼᱚᱭ ᱢᱟᱨᱥᱟᱞᱠᱚ ᱦᱩᱭᱟᱠᱟᱱᱟ ᱚᱱᱟᱠᱚ ᱢᱟᱨᱥᱟᱞ ᱠᱷᱚᱱᱦᱚᱸ ᱫᱟᱜ ᱞᱮᱭᱟᱨ ᱵᱟᱝ ᱨᱟᱠᱟᱵᱚᱜ ᱠᱟᱱᱟ ᱛᱳ ᱚᱱᱟ ᱦᱚᱛᱮᱛᱮ ᱞᱟᱹᱴᱩ ᱴᱤᱭᱩᱵᱽᱚᱭᱮᱞ ᱥᱚᱨᱠᱟᱨ ᱯᱟᱦᱚᱴᱟ ᱥᱮᱫᱠᱷᱚᱱ ᱵᱮᱵᱚᱥᱛᱟ ᱦᱟᱛᱟᱣ ᱠᱟᱛᱮᱫ ᱚᱱᱟ ᱫᱟᱜ ᱨᱮᱱᱟᱜ ᱜᱷᱟᱹᱴᱛᱤ ᱢᱮᱴᱟᱣ ᱞᱟᱹᱠᱛᱤ ᱠᱟᱱᱟ ᱥᱩᱫᱩ ᱧᱩ ᱥᱩᱢᱩᱝ ᱫᱟᱜᱫᱚ ᱵᱟᱝ ᱟᱨᱦᱚᱸ ᱱᱤᱛᱚᱜ ᱵᱚᱨᱛᱚᱢᱟᱱ ᱡᱩᱜᱽᱨᱮ ᱱᱟᱱᱟᱦᱩᱱᱟᱹᱨ ᱟᱭᱢᱟ ᱨᱚᱠᱚᱢ ᱪᱟᱥᱵᱟᱥ ᱦᱩᱭᱩᱜᱚᱜ ᱠᱟᱱᱟ ᱛᱳ ᱚᱱᱟ ᱠᱷᱟᱹᱛᱤᱨᱛᱮ ᱮᱠᱟᱱᱛᱚ ᱞᱟᱹᱴᱩ ᱢᱟᱨᱥᱟᱞ ᱨᱮᱱᱟᱜ ᱫᱟᱜ ᱵᱟᱝᱠᱷᱟᱱᱫᱚ ᱚᱵᱷᱟᱵᱽ ᱢᱮᱴᱟᱣ ᱨᱮᱱᱟᱜᱫᱚ ᱟᱹᱰᱤᱜᱮ ᱟᱸᱴ ᱢᱮᱱᱟᱜᱼᱟ ᱛᱚ ᱱᱤᱭᱟᱹ ᱢᱮᱱ ᱠᱟᱛᱮᱫᱜᱮ ᱤᱧ ᱯᱟᱦᱚᱴᱟᱥᱮᱫ ᱠᱷᱚᱱ ᱤᱧ ᱢᱮᱱ ᱮᱫᱟ ᱟᱵᱚ ᱡᱚᱛᱚᱠᱚ ᱫᱟᱜ ᱨᱮᱱᱟᱜ ᱵᱮᱵᱚᱦᱟᱨ ᱴᱷᱤᱠᱵᱚᱱ ᱡᱮᱱᱚ ᱵᱟᱹᱲᱛᱤ ᱫᱟᱜ ᱵᱟᱵᱚᱱ ᱱᱚᱥᱴᱚᱭᱟ ᱟᱵᱚ ᱛᱤᱱᱟᱹᱜ ᱜᱟᱱ ᱞᱟᱜᱟᱣ ᱵᱚᱱᱟ ᱤᱱᱟᱹᱜ ᱥᱩᱢᱩᱝᱜᱮ ᱫᱟᱜᱵᱚᱱ ᱠᱷᱨᱪᱟᱭᱟ ᱵᱟᱝᱠᱷᱟᱱ ᱫᱟᱜ ᱨᱮᱱᱟᱜᱫᱚ ᱵᱷᱚᱵᱤᱥᱚᱛ ᱟᱹᱰᱤᱜᱮ ᱟᱱᱟᱴ ᱜᱮᱭᱟ